ᱤᱛᱩᱱ ᱟᱥᱲᱟ ᱥᱠᱩᱞ ᱠᱟᱹᱴᱤᱡ ᱠᱟᱹᱴᱤᱡ ᱜᱤᱫᱽᱨᱟᱹ ᱠᱚ ᱚᱞᱚᱜ ᱯᱟᱲᱦᱟᱜ ᱠᱟᱱᱟ ᱡᱮᱢᱚᱱ ᱵᱟᱛᱷᱨᱩᱢ ᱢᱚᱡᱽ ᱡᱮᱱᱚ ᱛᱟᱦᱮᱱ ᱠᱩᱧ ᱠᱚ ᱢᱮᱱᱟᱜᱼᱟ ᱱᱤᱭᱟᱹ ᱠᱚ ᱠᱟᱹᱴᱤᱡ ᱠᱟᱹᱴᱤᱡ ᱜᱤᱫᱽᱨᱟᱹ ᱵᱟᱠᱚ ᱰᱷᱮᱠᱚᱡ ᱫᱟᱲᱮᱭᱟᱜ ᱠᱟᱱᱟ ᱡᱮ ᱱᱚᱣᱟ ᱢᱚᱴᱚᱨ ᱢᱚᱴᱚᱨ ᱥᱤᱥᱴᱮᱢ ᱦᱩᱭᱩᱜᱼᱢᱟ ᱟᱨ ᱜᱤᱫᱽᱨᱟᱹ ᱢᱚᱡᱽ ᱛᱮ ᱫᱟᱜ ᱠᱚ ᱧᱟᱢ ᱡᱚᱱᱚᱜ ᱢᱟ ᱫᱟᱜ ᱦᱚᱸ ᱡᱮᱱᱚ ᱟᱭᱨᱚᱱᱼᱴᱟᱭᱨᱚᱱ ᱡᱮᱱᱚ ᱵᱟᱝ ᱦᱩᱭᱩᱜ ᱢᱚᱡᱽ ᱫᱟᱜ ᱡᱮᱱᱚ ᱠᱚ ᱧᱩ ᱫᱟᱲᱮᱭᱟᱜ ᱢᱟ ᱪᱚᱠ ᱪᱚᱠ ᱰᱟᱥᱴᱟᱨ ᱚᱱᱟ ᱦᱚᱸ ᱚᱱᱟ ᱦᱚᱸ ᱡᱮᱱᱚ ᱢᱚᱡᱽ ᱜᱮ ᱛᱟᱦᱮᱱ ᱢᱟ ᱪᱮᱭᱟᱨ ᱴᱮᱵᱤᱞ ᱚᱱᱟ ᱠᱚᱦᱚᱸ ᱱᱚᱣᱟ ᱠᱚ ᱞᱟᱹᱜᱤᱫ ᱛᱮ ᱤᱧ ᱨᱮᱱ ᱜᱤᱫᱽᱨᱟᱹ ᱡᱟᱦᱟᱸ ᱛᱷᱤᱥᱤᱥ ᱜᱮᱞᱮ ᱯᱟᱲᱦᱟᱜ ᱡᱮᱱᱚ ᱱᱟᱯᱟᱭ ᱠᱚ ᱯᱟᱲᱦᱟᱣ ᱫᱟᱲᱮᱭᱟᱜ ᱢᱟ ᱥᱠᱩᱞ ᱨᱮ ᱵᱟ ᱟᱛᱳ ᱠᱚᱨᱮᱱ ᱜᱤᱫᱽᱨᱟᱹ ᱠᱚ ᱞᱟᱹᱜᱤᱫ ᱱᱚᱣᱟ ᱞᱟᱹᱜᱤᱫ ᱛᱮ ᱡᱟᱦᱟᱱᱟᱜ ᱚᱥᱩᱵᱤᱫᱟ ᱡᱩᱫᱤ ᱦᱩᱭᱩᱜᱼᱟ ᱢᱮᱱᱛᱮ ᱤᱧ ᱟᱛᱳ ᱦᱚᱲ ᱦᱤᱥᱟᱹᱵ ᱛᱤᱧ ᱚᱱᱟ ᱦᱮᱰ ᱢᱟᱥᱴᱟᱨ ᱛᱤᱧ ᱡᱟᱱᱟᱣ ᱫᱟᱲᱮᱣᱟᱭᱟ ᱡᱮ ᱟᱞᱮ ᱱᱤᱭᱟᱹ ᱠᱚ ᱱᱤᱭᱟᱹ ᱠᱚ ᱡᱤᱱᱤᱥ ᱱᱤᱭᱟᱹ ᱥᱠᱩᱞ ᱵᱟᱵᱚᱫ ᱛᱮ ᱡᱟ ᱢᱮᱱᱟᱜᱼᱟ ᱱᱤᱭᱟᱹ ᱠᱚ ᱟᱞᱮ ᱠᱚᱨᱟᱣᱟᱞᱮ ᱢᱮ